ᱦᱮᱸ ᱚᱠᱚᱭ ᱠᱟᱱᱟᱢ ᱟᱢᱫᱚ ᱟᱨ ᱠᱷᱚᱡ ᱮᱢ ᱨᱚᱲᱫᱟ ᱦᱮᱸ ᱟᱞᱮ ᱦᱚᱸ ᱚᱲᱟᱜ ᱨᱮᱜᱮ ᱢᱮᱱᱟᱜ ᱞᱮᱭᱟ ᱦᱮᱸ ᱟᱯᱷᱚᱨ ᱵᱟᱲᱟ ᱟᱠᱟᱫᱟᱞᱮ ᱦᱩᱲᱩ ᱠᱚ ᱟᱫᱚ ᱨᱚᱦᱚᱭ ᱫᱚ ᱟᱹᱣᱨᱤ ᱞᱮ ᱨᱚᱦᱚᱭᱟ ᱦᱩᱲᱩ ᱠᱚᱜᱮᱞᱮ ᱨᱚᱦᱚᱭᱟ ᱱᱤᱛᱚᱜ ᱥᱚᱢᱚᱭ ᱨᱮᱫᱚ ᱮᱴᱟᱜᱟᱜ ᱫᱚ ᱵᱟᱝ ᱠᱤᱪᱨᱤᱡᱽ ᱠᱷᱟᱺᱰᱩᱣᱟᱹᱜ ᱫᱚ ᱜᱟᱹᱭ ᱰᱟᱝᱨᱟ ᱠᱚᱞᱮ ᱟᱹᱥᱩᱞ ᱟᱠᱟᱫ ᱠᱚᱣᱟ ᱢᱮᱨᱚᱢ ᱵᱷᱤᱰᱤ ᱠᱚ ᱥᱤᱢ ᱥᱩᱠᱨᱤ ᱠᱚ ᱩᱱᱠᱩ ᱠᱚ ᱟᱹᱥᱩᱞ ᱠᱟᱛᱮᱫ ᱞᱮ ᱠᱤᱪᱨᱤᱡᱽ ᱠᱷᱟᱺᱰᱩᱣᱟᱹᱜ ᱫᱚᱞᱮ ᱠᱤᱨᱤᱧᱟ ᱦᱮᱸ ᱟᱹᱠᱷᱨᱤᱧᱟ ᱚᱱᱮ ᱥᱚᱵᱽᱡᱤ ᱠᱚ ᱡᱟ ᱜᱮᱞᱮ ᱪᱟᱥ ᱵᱟᱲᱟᱭᱟ ᱚᱱᱟ ᱦᱮᱸ ᱚᱱᱟᱫᱚ ᱚᱱᱟ ᱠᱚᱛᱮ ᱩᱛᱩ ᱠᱚᱞᱮ ᱩᱛᱩ ᱫᱚ ᱵᱟᱝ ᱠᱤᱨᱤᱧ ᱦᱩᱭᱩᱜ ᱛᱟᱞᱮᱭᱟ ᱚᱱᱟ ᱥᱚᱵᱽᱡᱤ ᱠᱚᱞᱮ ᱪᱟᱥᱟ ᱚᱱᱟ ᱠᱚᱞᱮ ᱟᱹᱠᱷᱨᱤᱧᱟ ᱚᱱᱟ ᱛᱮᱜᱮᱞᱮ ᱵᱚᱫᱚᱞᱟ ᱟᱨ ᱚᱱᱟ ᱛᱮᱜᱮ ᱚᱱᱟ ᱛᱮᱜᱮ ᱞᱮ ᱥᱚᱭᱫᱟᱜᱼᱟ ᱟᱨ ᱚᱱᱟ ᱠᱚ ᱠᱷᱚᱡ ᱜᱮᱞᱮ ᱠᱤᱨᱤᱧᱟ ᱦᱟᱱᱟ ᱱᱚᱣᱟ ᱪᱮᱫ ᱠᱚᱪᱚᱝ ᱦᱮᱸ ᱦᱮᱸ ᱢᱤᱫ ᱫᱷᱟᱣ ᱜᱮᱞᱮ ᱨᱚᱦᱚᱭᱟ ᱠᱷᱟᱹᱞᱤ ᱵᱚᱨᱥᱟ ᱨᱮᱞᱮ ᱨᱚᱦᱚᱭᱟ ᱟᱨ ᱦᱟᱱᱮ ᱦᱟᱸᱜ ᱦᱟᱱᱟ ᱫᱤᱱ ᱫᱚᱦᱟᱸᱜ ᱜᱩᱦᱩᱢ ᱠᱚᱞᱮ ᱪᱟᱥᱼᱟ ᱦᱮᱸ ᱜᱩᱦᱩᱢ ᱠᱚ ᱠᱟᱹᱥᱟᱹᱨᱤ ᱠᱚ ᱵᱩᱴ ᱢᱟᱹᱥᱨᱤ ᱠᱚ ᱦᱮᱸ ᱡᱚᱢ ᱦᱚᱸᱞᱮ ᱡᱚᱢᱟ ᱥᱟᱨᱮᱡᱟᱜ ᱫᱚᱞᱮ ᱥᱟᱨᱮᱡ ᱟᱜ ᱫᱚᱞᱮ ᱟᱹᱠᱷᱨᱤᱧᱟ ᱦᱮᱸ ᱦᱩᱭᱩᱜ ᱜᱮᱭᱟ ᱫᱟᱜ ᱞᱮᱠᱷᱟᱡ ᱫᱚ ᱢᱚᱡᱽ ᱜᱮ ᱦᱩᱭᱩᱜᱼᱟ ᱮᱱᱛᱮᱫ ᱟᱨ ᱵᱟᱝ ᱫᱟᱜ ᱞᱮᱠᱷᱟᱡ ᱫᱚ ᱮᱱᱛᱮᱫ ᱚᱱᱠᱟ ᱫᱚ ᱵᱟᱝ ᱦᱩᱭᱩᱜᱼᱟ ᱡᱟᱜᱮ ᱫᱟᱜ ᱠᱚᱨᱮᱱᱟᱜ ᱫᱚ ᱜᱟᱰᱟ ᱫᱟᱜ ᱠᱚ ᱢᱮᱱᱟᱜᱼᱟ ᱚᱱᱟ ᱠᱚᱛᱮ ᱞᱮ ᱪᱟᱥ ᱵᱟᱲᱟᱭᱟ ᱚᱱᱟᱦᱚᱸ ᱫᱟᱜ ᱞᱮᱠᱷᱟᱡ ᱛᱮ ᱚᱱᱟᱫᱚ ᱯᱮᱨᱮᱡᱚᱜᱼᱟ ᱟᱨ ᱵᱟᱝ ᱫᱟᱜ ᱞᱮᱠᱷᱟᱡ ᱢᱟ ᱵᱟᱝ ᱯᱮᱨᱮᱡᱚᱜ ᱦᱟᱨᱚᱱ ᱫᱚ ᱦᱟᱨᱚᱱ ᱧᱚᱜ ᱜᱮ ᱦᱮᱸ